ᱦᱮᱸ ᱱᱚᱝᱠᱟᱱ ᱠᱷᱮᱞᱳᱰᱤᱭᱟᱹ ᱠᱚᱫᱚ ᱩᱯᱨᱩᱢ ᱢᱮᱱᱟᱜ ᱠᱚᱜᱮᱭᱟ ᱡᱮᱢᱚᱱ ᱢᱮᱱᱟᱭ ᱠᱟᱫᱮᱭᱟ ᱥᱚᱪᱤᱱ ᱛᱮᱱᱰᱩᱞᱠᱟᱨ ᱠᱨᱤᱠᱮᱴ ᱠᱷᱮᱞᱟ ᱦᱚᱸ ᱟᱭᱟᱜ ᱠᱮᱨᱤᱭᱟᱨ ᱞᱮᱠᱟᱛᱮ ᱧᱮᱞ ᱟᱠᱟᱫᱼᱟ ᱵᱤᱨᱟᱴ ᱠᱳᱦᱚᱞᱤ ᱢᱮᱱᱟᱭ ᱠᱟᱫᱮᱭᱟ ᱩᱱᱤ ᱦᱚᱸ ᱟᱭᱟᱜ ᱠᱮᱨᱤᱭᱟᱨ ᱞᱮᱠᱟᱛᱮ ᱠᱨᱤᱠᱮᱴ ᱮ ᱧᱮᱞ ᱟᱠᱟᱫᱼᱟ ᱥᱟᱶᱛᱮ ᱯᱷᱩᱴ ᱵᱚᱞ ᱨᱮᱱ ᱢᱮᱱᱟᱭ ᱠᱟᱫᱮᱭᱟ ᱥᱩᱱᱤᱞ ᱪᱷᱮᱛᱨᱤ ᱩᱱᱤ ᱦᱚᱸ ᱟᱭᱟᱜ ᱵᱚᱞ ᱠᱷᱮᱞᱳᱰ ᱫᱚ ᱠᱮᱨᱤᱭᱟᱨ ᱞᱮᱠᱟᱛᱮᱭ ᱧᱮᱞ ᱟᱠᱟᱜᱼᱟ ᱟᱨ ᱮᱴᱟᱜ ᱫᱤᱥᱚᱢ ᱨᱮ ᱢᱮᱱ ᱠᱚᱨᱛᱮ ᱜᱮᱞᱮ ᱡᱮᱢᱚᱱ ᱠᱨᱤᱥᱪᱟᱱ ᱨᱳᱱᱟᱞᱰᱳ ᱯᱷᱩᱴᱵᱚᱞᱟᱨ ᱟᱭᱟᱜ ᱠᱤᱨᱭᱟᱨ ᱞᱮᱠᱟᱛᱮᱭ ᱧᱮᱞ ᱟᱠᱟᱜᱼᱟ ᱞᱤᱭᱳᱱᱚᱞ ᱢᱮᱥᱤ ᱢᱮᱱᱟᱭ ᱠᱟᱫᱮᱭᱟ ᱡᱟᱦᱟᱸᱭ ᱫᱚ ᱟᱭᱟᱜ ᱯᱷᱩᱴᱵᱚᱞ ᱠᱷᱮᱞᱟ ᱦᱚᱸ ᱠᱮᱨᱭᱟᱨ ᱞᱮᱠᱟᱛᱮᱭ ᱧᱮᱞ ᱟᱠᱟᱜᱼᱟ ᱟᱨ ᱱᱚᱝᱠᱟ ᱜᱮ ᱟᱨᱦᱚᱸ ᱟᱭᱢᱟ ᱠᱷᱮᱞᱳᱰᱤᱭᱟᱹ ᱢᱮᱱᱟᱜ ᱟᱠᱟᱫ ᱠᱚᱣᱟ ᱟᱵᱚ ᱨᱮᱱ ᱟᱹᱛᱩ ᱫᱤᱥᱚᱢ ᱠᱚᱨᱮᱱ ᱡᱟᱦᱟᱸᱭ ᱠᱚᱫᱚ ᱱᱤᱛ ᱦᱟᱹᱵᱤᱡ ᱛᱮ ᱩᱯᱨᱩᱢ ᱵᱟᱠᱚ ᱧᱟᱢ ᱟᱠᱟᱜᱼᱟ ᱢᱮᱱᱠᱷᱟᱱ ᱟᱠᱚᱣᱟᱜ ᱠᱷᱮᱞᱳᱰ ᱡᱮᱢᱚᱱ ᱯᱷᱩᱴᱵᱚᱞ ᱠᱷᱮᱞ ᱠᱨᱤᱠᱮᱴ ᱠᱷᱮᱞ ᱫᱚ ᱟᱠᱚᱣᱟᱜ ᱠᱮᱨᱤᱭᱟᱨ ᱞᱮᱠᱟᱛᱮ ᱠᱚ ᱧᱮᱞ ᱟᱠᱟᱫᱼᱟ ᱟᱨ ᱟᱠᱚ ᱚᱱᱟ ᱠᱷᱮᱞᱳᱰ ᱛᱟᱞᱟᱛᱮ ᱟᱠᱚᱣᱟᱜ ᱡᱤᱭᱚᱱ ᱢᱟᱨᱟᱝ ᱞᱟᱹᱜᱤᱫ ᱛᱮᱠᱚ ᱪᱮᱥᱴᱟ ᱟᱠᱟᱫᱟ ᱛᱟᱠᱚᱣᱟ ᱢᱮᱱᱠᱷᱟᱱ ᱯᱟᱹᱴᱷᱩᱣᱟᱹ ᱠᱚ ᱤᱥᱠᱩᱞ ᱨᱮ ᱠᱷᱮᱞᱳᱰ ᱨᱮ ᱥᱮᱴᱮᱨ ᱫᱚ ᱠᱟᱛᱷᱟ ᱢᱮᱱ ᱞᱮᱠᱟ ᱛᱮᱫᱚ ᱦᱮᱸ ᱡᱚᱛᱚ ᱠᱚᱜᱮ ᱯᱟᱹᱴᱷᱩᱣᱟᱹ ᱠᱚᱫᱚ ᱥᱠᱩᱞ ᱨᱮᱠᱚ ᱥᱮᱞᱮᱫᱚᱜ ᱠᱟᱱ ᱜᱮᱭᱟ ᱟᱨ ᱚᱱᱟ ᱠᱷᱮᱞᱳᱰ ᱠᱚ ᱥᱮᱞᱮᱫ ᱠᱟᱛᱮ ᱟᱠᱚ ᱡᱟᱛᱮ ᱪᱮᱛᱟᱱ ᱥᱮᱡᱫ ᱠᱚ ᱨᱟᱠᱟᱵ ᱫᱟᱲᱮᱭᱟᱜ ᱚᱱᱟ ᱨᱮᱱᱟᱜ ᱦᱚᱠᱚ ᱠᱩᱨᱩ ᱢᱩᱴᱩ ᱟᱠᱟᱫ ᱜᱮᱭᱟ ᱟᱨ ᱡᱟᱛᱮ ᱟᱠᱚ ᱦᱚᱸ ᱱᱮᱥᱱᱮᱞ ᱞᱮᱵᱮᱞ ᱥᱮ ᱤᱱᱴᱟᱨ ᱱᱮᱥᱱᱮᱞ ᱞᱮᱵᱮᱞ ᱨᱮᱠᱚ ᱠᱷᱮᱞ ᱫᱟᱲᱮᱭᱟᱜ ᱚᱱᱟ ᱞᱟᱹᱜᱤᱫ ᱟᱠᱚ ᱫᱟᱣ ᱪᱤᱠᱟᱹ ᱛᱮᱠᱚ ᱧᱟᱢᱟ ᱚᱱᱟ ᱨᱮᱱᱟᱜ ᱦᱚᱸ ᱟᱠᱚ ᱠᱚ ᱠᱩᱨᱩ ᱢᱩᱴᱩ ᱟᱠᱟᱫ ᱜᱮᱭᱟ